ᱤᱧ ᱫᱚ ᱠᱟᱹᱴᱤᱡ ᱠᱷᱚᱱᱜᱮ ᱯᱷᱩᱴᱵᱚᱞ ᱟᱹᱰᱤ ᱠᱩᱥᱤ ᱟᱹᱰᱤ ᱨᱟᱹᱥᱠᱟᱹ ᱵᱩᱡᱷᱟᱹᱣᱟ ᱱᱚᱣᱟ ᱠᱷᱮᱞ ᱨᱮ ᱤᱧ ᱟᱹᱰᱤ ᱨᱟᱹᱥᱠᱟᱹᱧ ᱵᱩᱡᱟ ᱠᱟᱹᱴᱤᱡ ᱠᱷᱚᱡ ᱢᱤᱫ ᱜᱤᱫᱟᱹᱨ ᱠᱷᱚᱡ ᱱᱚᱣᱟ ᱯᱷᱩᱴᱵᱚᱞ ᱫᱚᱹᱧ ᱠᱷᱮᱞᱚᱜᱼᱟ ᱯᱷᱩᱴᱵᱚᱞ ᱠᱷᱮᱞ ᱫᱚ ᱟᱹᱰᱤᱜᱟᱱ ᱱᱤᱭᱚᱢ ᱢᱮᱱᱟᱜ ᱟᱱ ᱡᱮᱢᱚᱱ ᱜᱩᱞᱤ ᱜᱩᱞᱠᱤᱯᱟᱨ ᱛᱟᱨᱯᱚᱨ ᱚᱱᱟ ᱜᱩᱞᱠᱤᱯᱟᱨ ᱫᱷᱟᱨᱮ ᱛᱮ ᱡᱩᱫᱤ ᱛᱟᱵᱚᱜᱼᱟ ᱚᱱᱟ ᱫᱚ ᱠᱚᱨᱱᱟᱨ ᱟᱨ ᱜᱩᱞᱤᱨᱮ ᱡᱩᱫᱤ ᱵᱚᱞᱚᱱᱟ ᱚᱱᱟ ᱫᱚ ᱜᱳᱞ ᱛᱟᱨᱯᱚᱨ ᱟᱨᱚ ᱵᱟᱨᱫᱷᱟᱨᱮ ᱟᱣᱩᱴ ᱥᱟᱭᱤᱰ ᱢᱮᱱᱟᱜ ᱛᱟᱵᱚᱱᱟ ᱟᱨ ᱨᱮᱯᱷᱟᱨᱤ ᱛᱟᱦᱮᱱᱟ ᱵᱟᱨᱭᱟ ᱞᱟᱭᱤᱥ ᱢᱮᱱ ᱠᱤᱱ ᱛᱟᱦᱮᱱᱟ ᱟᱨᱚ ᱟᱭᱢᱟ ᱠᱤᱪᱷᱩ ᱟᱹᱰᱤᱜᱟᱱ ᱟᱹᱰᱤᱜᱟᱱ ᱱᱤᱭᱚᱢ ᱠᱟᱹᱱᱩᱱ ᱢᱮᱱᱟᱜᱼᱟ ᱟᱨ ᱱᱚᱣᱟ ᱠᱷᱮᱞ ᱠᱟᱛᱮ ᱟᱹᱰᱤ ᱨᱟᱹᱥᱠᱟᱹ ᱵᱩᱡᱷᱟᱹᱜᱼᱟ ᱱᱚᱣᱟ ᱠᱷᱮᱞ ᱨᱮ ᱟᱹᱰᱤ ᱥᱮᱬᱟ ᱥᱮᱬᱟ ᱥᱮᱬᱟ ᱥᱮᱬᱟ ᱫᱮᱥ ᱠᱚᱨᱮ ᱠᱷᱮᱞ ᱦᱩᱭᱩᱜ ᱜᱮᱭᱟ ᱟᱨ ᱪᱟᱨ ᱵᱚᱪᱷᱚᱨ ᱚᱱᱛᱚᱨ ᱚᱱᱛᱚᱨ ᱵᱤᱥᱥᱚᱠᱟᱯ ᱦᱩᱭᱩᱜᱼᱟ ᱱᱚᱣᱟ ᱠᱷᱮᱞ ᱧᱮᱞ ᱠᱟᱛᱮ ᱤᱧ ᱦᱚᱸ ᱟᱹᱰᱤ ᱨᱟᱹᱥᱠᱟᱹ ᱟᱹᱰᱤ ᱠᱩᱥᱤᱧ ᱵᱩᱡᱷᱟᱹᱣᱟ ᱤᱧ ᱦᱚᱸ ᱤᱧ ᱦᱚᱸ ᱚᱱᱟᱛᱤᱧ ᱞᱟᱹᱭ ᱚᱱᱟᱛᱤᱧ ᱢᱚᱱᱮ ᱜᱮᱭᱟ ᱡᱮ ᱤᱧ ᱛᱤᱥ ᱱᱚᱝᱠᱟᱧ ᱠᱷᱮᱞᱚᱜᱼᱟ ᱛᱤᱥ ᱱᱚᱝᱠᱟ ᱤᱧᱦᱚᱸ ᱴᱤᱵᱷᱤ ᱨᱮᱧ ᱠᱷᱮᱞᱚᱜ ᱜᱮᱭᱟ ᱟᱨ ᱱᱚᱰᱮ ᱠᱷᱮᱞ ᱠᱷᱮᱞᱟᱱ ᱫᱚ ᱟᱹᱰᱤᱜᱟᱱ ᱟᱹᱰᱤᱜᱟᱱ ᱠᱷᱟᱡ ᱟᱹᱰᱤᱜᱟᱱ ᱟᱹᱰᱤ ᱨᱟᱹᱥᱠᱟᱹ ᱨᱮᱱᱟᱜ ᱠᱷᱚᱵᱚᱨ ᱟᱨ ᱟᱹᱰᱤ ᱱᱚᱣᱟ ᱯᱷᱩᱴᱵᱚᱞ ᱠᱷᱮᱞ ᱫᱚ ᱟᱨ ᱵᱟᱝ ᱟᱞᱜᱟᱣᱟ ᱥᱮᱛᱟᱜ ᱟᱹᱭᱩᱵ ᱠᱷᱟᱹᱞᱤ ᱯᱨᱮᱠᱴᱤᱥ ᱦᱩᱭᱩᱜᱼᱟ ᱵᱟᱝ ᱯᱨᱮᱠᱴᱤᱥ ᱞᱮᱠᱷᱟᱱ ᱱᱚᱣᱟ ᱠᱷᱮᱞ ᱵᱟᱝ ᱦᱩᱭᱩᱜᱼᱟ ᱢᱟᱱᱮ ᱵᱟᱝ ᱜᱟᱱ ᱞᱟᱹᱜᱤᱫᱚᱜᱼᱟ ᱟᱨ ᱵᱟᱝ ᱯᱨᱮᱠᱴᱤᱥ ᱞᱮᱠᱷᱟᱱ ᱪᱮᱛᱟᱱ ᱥᱮᱫ ᱵᱟᱢ ᱪᱟᱞᱟᱣ ᱫᱟᱲᱮᱭᱟᱜᱼᱟ